ᱤᱧᱟᱹᱜ ᱟᱛᱩ ᱨᱮ ᱦᱚᱲ ᱠᱚᱫᱚ ᱢᱮᱱᱟᱜ ᱠᱚᱣᱟ ᱡᱟᱦᱟᱸᱭ ᱨᱤᱱ ᱠᱚ ᱦᱟᱛᱟᱣᱟ ᱰᱷᱤᱨ ᱠᱟᱭᱛᱮ ᱨᱩᱣᱟᱹ ᱵᱟᱯᱞᱟ ᱯᱚᱨᱚᱵᱽ ᱠᱚᱨᱮ ᱥᱮ ᱠᱷᱮᱛ ᱠᱚ ᱯᱷᱚᱨᱱᱟ ᱦᱟᱛᱟᱣ ᱨᱮ ᱪᱟᱥᱚᱜ ᱨᱮ ᱛᱚᱠᱷᱚᱱ ᱨᱤᱱ ᱠᱚ ᱦᱟᱛᱟᱣ ᱵᱟᱲᱟᱭᱟ ᱟᱫᱚ ᱩᱝᱠᱩ ᱫᱚ ᱰᱷᱤᱨ ᱠᱟᱭᱛᱮ ᱡᱟᱦᱟᱸ ᱨᱤᱱ ᱠᱚ ᱦᱟᱛᱟᱣᱟ ᱚᱱᱟ ᱫᱚ ᱚᱵᱷᱟᱵᱽ ᱨᱮᱠᱚ ᱦᱟᱛᱟᱣᱟ ᱥᱚᱵᱽ ᱥᱩᱢᱟᱹᱭ ᱛᱚ ᱯᱚᱭᱥᱟ ᱴᱟᱠᱟ ᱵᱟᱝ ᱛᱟᱦᱮᱸ ᱫᱟᱲᱮᱜᱼᱟ ᱚᱲᱟᱜ ᱨᱮ ᱡᱚᱠᱷᱚᱱ ᱵᱟᱝ ᱛᱟᱦᱮᱸᱱᱟ ᱛᱚᱠᱷᱚᱱ ᱜᱮ ᱩᱝᱠᱩ ᱫᱚ ᱦᱟᱛᱟᱣᱟ ᱠᱚ ᱟᱨ ᱱᱤᱭᱟᱹ ᱨᱤᱱ ᱦᱟᱛᱟᱣ ᱫᱚ ᱫᱷᱟᱨᱮ ᱯᱟᱥᱮᱨᱮᱱ ᱟᱲᱮ ᱯᱟᱥᱮ ᱨᱮᱱ ᱡᱟᱦᱟᱸᱭ ᱠᱤᱸᱥᱟᱹᱲ ᱫᱤᱠᱩ ᱢᱮᱱᱟᱜ ᱠᱚᱣᱟ ᱩᱝᱠᱩ ᱴᱷᱮᱱ ᱜᱮᱠᱚ ᱪᱟᱞᱟᱜᱼᱟ ᱥᱮ ᱟᱲᱛᱩ ᱨᱮᱦᱚᱸ ᱡᱟᱦᱟᱸᱭ ᱛᱷᱚᱲᱟ ᱠᱚ ᱠᱤᱸᱥᱟᱹᱲ ᱧᱚᱜ ᱜᱮᱭᱟ ᱩᱝᱠᱩ ᱴᱷᱮᱱ ᱜᱮ ᱨᱤᱱ ᱦᱟᱛᱟᱣ ᱫᱚᱠᱚ ᱪᱟᱞᱟᱜᱼᱟ ᱟᱨ ᱚᱵᱷᱟᱵᱽ ᱢᱮᱴᱟᱣ ᱞᱟᱜᱤᱜ ᱨᱤᱱ ᱫᱚᱠᱚ ᱦᱟᱛᱟᱣᱟ